ᱦᱮᱞᱳ ᱚᱠᱚᱭ ᱢᱚᱦᱮᱥᱯᱩᱨ ᱨᱮᱱ ᱢᱤᱥᱴᱤ ᱫᱚᱠᱟᱱ ᱠᱟᱱ ᱜᱮᱭᱟᱢ ᱟᱪᱪᱷᱟ ᱪᱮᱫ ᱠᱚ ᱢᱤᱥᱴᱤᱢ ᱫᱚᱠᱟᱱᱮᱫ ᱠᱟᱱᱟ ᱟᱪᱪᱷᱟ ᱛᱚᱵᱮ ᱠᱟᱛᱷᱟ ᱫᱚ ᱱᱚᱝᱠᱟᱭᱮᱱᱟ ᱡᱚᱵᱮ ᱞᱟᱹᱰᱩᱧ ᱟᱹᱜᱩ ᱞᱮᱫᱟ ᱦᱚᱞᱟᱱᱚᱜ ᱟᱹᱭᱩᱵ ᱥᱚᱢᱚᱭ ᱟᱫᱚ ᱵᱟᱹᱲᱤᱡ ᱜᱮ ᱛᱟᱦᱮᱸ ᱠᱟᱱ ᱛᱟᱢᱟ ᱦᱮᱸ ᱚᱱᱟ ᱡᱚᱢ ᱠᱟᱛᱮᱫ ᱟᱞᱮ ᱚᱲᱟᱜ ᱨᱮᱱᱟᱜ ᱡᱚᱛᱚ ᱦᱚᱲ ᱛᱤᱱᱟᱹᱜ ᱠᱚ ᱛᱟᱦᱮᱸ ᱠᱟᱱᱟ ᱟᱞᱮ ᱯᱚᱨᱤᱵᱟᱨ ᱨᱮᱱ ᱫᱟᱜᱥᱮᱫ ᱞᱮ ᱪᱟᱞᱟᱜ ᱠᱟᱱᱟ ᱱᱚᱣᱟ ᱥᱟᱹᱨᱤᱱᱟᱜ ᱠᱟᱛᱷᱟ ᱠᱟᱱᱟ ᱥᱟᱹᱨᱤ ᱠᱟᱛᱷᱟ ᱠᱟᱱᱟ ᱟᱢ ᱡᱩᱫᱤ ᱵᱟᱢ ᱪᱮᱫ ᱠᱚ ᱢᱮᱱᱟ ᱵᱟᱢ ᱡᱩᱛ ᱦᱚᱪᱚ ᱠᱚᱣᱟ ᱢᱚᱡᱽ ᱛᱮ ᱛᱚᱵᱮ ᱟᱹᱢᱤᱧ ᱠᱮᱹᱥᱟᱢᱟ ᱛᱷᱟᱱᱟ ᱨᱮ ᱪᱮᱫᱟᱜ ᱥᱮ ᱟᱞᱮᱭᱟᱜ ᱴᱟᱠᱟ ᱯᱚᱭᱥᱟ ᱟᱞᱮᱭᱟᱜ ᱴᱟᱠᱟ ᱯᱚᱭᱥᱟ ᱛᱚ ᱠᱷᱚᱨᱪᱟᱜ ᱠᱟᱱᱟ ᱱᱤᱛᱚᱜ ᱠᱷᱚᱨᱪᱟ ᱫᱚ ᱚᱠᱚᱭᱟᱜ ᱦᱩᱭᱩᱜ ᱠᱟᱱᱟ ᱠᱷᱚᱨᱪᱟ ᱫᱚ ᱟᱢᱟᱜ ᱦᱩᱭᱩᱜ ᱠᱟᱱᱟ ᱟᱢᱫᱚᱢ ᱞᱟᱵᱷ ᱠᱮᱫᱟ ᱛᱚ ᱟᱞᱮ ᱫᱚᱞᱮ ᱞᱚᱥ ᱨᱮᱞᱮ ᱯᱟᱲᱟᱜ ᱠᱟᱱᱟ ᱯᱚᱭᱥᱟ ᱧᱮᱞ ᱢᱮ ᱯᱚᱭᱥᱟ ᱫᱚᱢ ᱛᱤᱱᱟᱹᱜ ᱠᱚᱥᱴᱚ ᱠᱟᱛᱮᱫ ᱠᱟᱢᱟᱜ ᱠᱟᱱᱟ ᱯᱚᱭᱥᱟ ᱛᱤᱧ ᱠᱤᱨᱤᱧᱟ ᱡᱮ ᱢᱚᱡᱽ ᱡᱤᱱᱤᱥᱤᱧ ᱵᱟᱹᱧ ᱯᱟᱲᱟᱜᱼᱟ ᱛᱚ ᱨᱟᱸᱜᱟᱣ ᱟᱹᱭᱠᱟᱹᱜᱼᱟ ᱥᱮ ᱵᱟᱝ ᱟᱹᱭᱠᱟᱹᱜᱼᱟ ᱞᱟᱹᱭ ᱢᱮ ᱟᱫᱚ ᱟᱢ ᱡᱩᱫᱤ ᱟᱢ ᱪᱮᱫ ᱠᱚ ᱢᱮᱱᱟ ᱟᱢ ᱩᱱᱠᱩ ᱚᱠᱚᱭ ᱠᱚ ᱠᱟᱱ ᱛᱟᱢᱟ ᱠᱚ ᱵᱮᱱᱟᱣ ᱠᱚ ᱩᱱᱠᱩ ᱡᱩᱫᱤ ᱟᱢ ᱥᱟᱢᱡᱷᱟᱣᱛᱮᱢ ᱮᱢ ᱫᱟᱲᱮᱭᱟᱠᱚᱣᱟ ᱴᱷᱤᱠ ᱜᱮᱭᱟ ᱵᱟᱠᱷᱟᱱ ᱫᱚ ᱜᱨᱟᱦᱚᱠ ᱢᱤᱫᱴᱮᱱ ᱦᱚᱸ ᱵᱟᱢ ᱧᱟᱢ ᱠᱚᱣᱟ ᱤᱧ ᱵᱮᱠᱟᱨ ᱪᱟᱵᱟ ᱠᱚᱛᱟᱢᱟ ᱞᱟᱹᱭ ᱠᱚᱣᱟᱧ ᱱᱩᱭ ᱴᱷᱮᱱ ᱵᱟᱹᱲᱤᱡ ᱡᱤᱱᱤᱥ ᱧᱟᱢᱚᱜ ᱠᱟᱱᱟ ᱢᱚᱡᱽ ᱵᱟᱭ ᱵᱮᱱᱟᱣᱫᱟ ᱟᱪᱪᱷᱟ ᱴᱷᱤᱠ ᱜᱮᱭᱟ ᱛᱚᱵᱮ ᱚᱱᱠᱟ ᱫᱚ ᱥᱟᱫᱷᱟᱨᱚᱱ ᱫᱚ ᱢᱚᱡᱽ ᱛᱮ ᱵᱚᱞᱮ ᱡᱩᱫᱤ ᱱᱤᱭᱟᱹᱵᱟᱨ ᱫᱩᱵᱟᱨᱟᱧ ᱪᱟᱞᱟᱣᱮᱱ ᱡᱩᱫᱤ ᱱᱤᱭᱟᱹᱵᱟᱨ ᱚᱱᱠᱟ ᱦᱩᱭᱮᱱ ᱛᱳ ᱠᱮᱹᱥᱟᱢ ᱠᱟᱱᱟᱧ ᱵᱚᱞᱮ ᱛᱷᱟᱱᱟ ᱨᱮᱫᱚ ᱟᱨ ᱩᱱᱠᱩ ᱛᱤᱱᱟᱹᱜ ᱠᱟᱥᱴᱚᱢᱟᱨ ᱟᱢᱨᱮᱱ ᱠᱚ ᱛᱟᱦᱮᱱᱟ ᱩᱱᱠᱩ ᱫᱚᱧ ᱚᱪᱚᱜ ᱠᱚᱛᱟᱢᱟ ᱴᱷᱤᱠ ᱜᱮᱭᱟ ᱛᱚᱵᱮ ᱡᱩᱫᱤ ᱟᱢᱮᱢ ᱢᱟᱱᱟᱣᱟ ᱛᱳ ᱴᱷᱤᱠ ᱜᱮᱭᱟ ᱛᱚᱵᱮ ᱢᱟᱱᱟᱣ ᱠᱷᱟᱱ ᱤᱧ ᱦᱚᱧ ᱢᱟᱱᱟᱣᱟ ᱴᱷᱤᱠ ᱜᱮᱭᱟ ᱦᱮᱸ